ᱦᱮᱸ ᱤᱧ ᱫᱚ ᱤᱧᱟᱹᱜ ᱡᱟᱱᱟᱢ ᱟᱲᱟᱝ ᱠᱷᱚᱱ ᱵᱷᱮᱜᱟᱨ ᱯᱟᱹᱨᱤᱥ ᱛᱮ ᱢᱤᱫᱴᱟᱝ ᱯᱩᱛᱷᱤᱧ ᱯᱟᱲᱦᱟᱣ ᱞᱮᱫᱟ ᱚᱱᱟ ᱨᱮᱱᱟᱝ ᱛᱚᱨᱡᱚᱢᱟ ᱫᱚ ᱩᱱᱟᱹᱜ ᱵᱷᱟᱜᱤ ᱴᱷᱤᱠ ᱫᱚ ᱵᱟᱹᱧ ᱵᱩᱡᱷᱟᱹᱣ ᱫᱟᱲᱮ ᱠᱟᱣᱫᱟ ᱪᱮᱫᱟᱜ ᱥᱮ ᱚᱱᱟ ᱫᱚ ᱤᱧᱟᱹᱜ ᱡᱟᱱᱟᱢ ᱟᱲᱟᱝ ᱠᱷᱚᱱ ᱮᱴᱟᱜ ᱯᱟᱹᱨᱤᱥ ᱛᱮ ᱛᱟᱸᱦᱮ ᱠᱟᱱ ᱠᱷᱟᱹᱛᱤᱨ ᱚᱱᱟᱛᱮ ᱚᱱᱟ ᱨᱮᱱᱟᱝ ᱛᱚᱨᱡᱚᱢᱟ ᱫᱚ ᱩᱱᱟᱹᱜ ᱵᱷᱟᱜᱤ ᱴᱷᱤᱠ ᱫᱚ ᱵᱟᱹᱧ ᱪᱮᱫ ᱫᱟᱲᱮᱠᱟᱣᱫᱟ ᱤᱧᱟᱹᱜ ᱡᱟᱱᱟᱢ ᱟᱲᱟᱝ ᱛᱮ ᱡᱟᱦᱟᱸ ᱢᱤᱫᱴᱟᱝ ᱯᱩᱛᱷᱤᱧ ᱯᱟᱲᱦᱟᱣ ᱞᱮᱫᱟ ᱚᱱᱟ ᱫᱚ ᱦᱳᱭᱳᱜ ᱠᱟᱱᱟ ᱢᱟᱹᱛᱤ ᱢᱟᱹᱭ ᱱᱚᱣᱟ ᱢᱟᱹᱛᱤ ᱢᱟᱹᱭ ᱯᱩᱛᱷᱤ ᱫᱚ ᱟᱵᱚ ᱥᱟᱱᱛᱟᱲ ᱥᱟᱶᱛᱟ ᱨᱮᱱ ᱦᱚᱲ ᱠᱚ ᱞᱟᱹᱜᱤᱫ ᱛᱮ ᱥᱮ ᱚᱱᱟ ᱢᱟᱹᱛᱤ ᱢᱟᱹᱭ ᱯᱩᱛᱷᱤ ᱨᱮᱱᱟᱝ ᱡᱟᱦᱟᱸ ᱛᱩᱞᱟᱹᱡᱚᱠᱷᱟ ᱢᱮᱱᱟᱜᱼᱟ ᱱᱚᱣᱟ ᱯᱩᱛᱷᱤ ᱯᱟᱲᱦᱟᱣ ᱞᱮᱠᱷᱟᱱ ᱟᱹᱰᱤᱜᱮ ᱱᱟᱯᱟᱭᱚᱜᱼᱟ ᱥᱮ ᱚᱱᱟ ᱯᱩᱛᱷᱤ ᱵᱚᱱ ᱯᱟᱲᱦᱟᱣ ᱞᱮᱠᱷᱟᱱ ᱟᱹᱰᱤ ᱞᱮᱠᱟᱱᱟᱜ ᱵᱩᱜᱤ ᱵᱟᱹᱲᱤᱡ ᱠᱟᱛᱷᱟ ᱠᱚ ᱵᱷᱟᱜᱮ ᱴᱷᱤᱠ ᱵᱚᱱ ᱵᱟᱲᱟᱭ ᱧᱟᱢ ᱫᱟᱲᱮᱭᱟᱜᱼᱟ ᱚᱱᱟᱛᱮ ᱟᱵᱚ ᱡᱟᱱᱟᱢ ᱟᱲᱟᱝᱛᱮ ᱯᱩᱛᱷᱤ ᱯᱟᱲᱦᱟᱣ ᱜᱮ ᱤᱧ ᱫᱚ ᱟᱹᱰᱤ ᱥᱚᱨᱮᱥ ᱤᱧ ᱵᱩᱡᱷᱟᱹᱣᱟ ᱪᱮᱫᱟᱜ ᱥᱮ ᱱᱚᱣᱟ ᱟᱵᱚᱣᱟᱜ ᱡᱟᱱᱟᱢ ᱟᱲᱟᱝ ᱛᱮ ᱡᱟᱦᱟᱸᱱ ᱯᱩᱛᱷᱤ ᱠᱚ ᱯᱟᱲᱦᱟᱣ ᱞᱮᱠᱷᱟᱱ ᱚᱱᱟ ᱨᱮᱱᱟᱝ ᱛᱩᱞᱟᱹᱡᱚᱠᱷᱟ ᱠᱚ ᱟᱹᱰᱤ ᱥᱚᱞᱦᱮ ᱛᱮᱵᱚᱱ ᱵᱩᱡᱷᱟᱹᱣ ᱫᱟᱲᱮᱭᱟᱜᱼᱟ ᱮᱴᱟᱜ ᱯᱟᱹᱨᱤᱥ ᱨᱮᱱᱟᱜ ᱯᱩᱛᱷᱤ ᱵᱚᱱ ᱯᱟᱲᱦᱟᱣ ᱞᱮᱠᱷᱟᱱ ᱚᱱᱟ ᱨᱮᱱᱟᱝ ᱛᱚᱨᱡᱚᱢᱟ ᱫᱚ ᱩᱱᱟᱹᱜ ᱱᱟᱯᱟᱭ ᱫᱚ ᱵᱟᱝ ᱵᱚᱱ ᱵᱩᱡᱷᱟᱹᱣ ᱫᱟᱲᱮᱭᱟᱜᱼᱟ